ᱱᱤᱭᱟᱹ ᱫᱤᱥᱚᱢ ᱨᱮᱫᱚ ᱡᱮᱡᱟᱨ ᱡᱟᱹᱛᱤᱭᱟᱜ ᱡᱮᱡᱟᱨ ᱫᱷᱚᱨᱚᱢ ᱢᱮᱱᱟᱜᱼᱟ ᱟᱵᱚ ᱥᱟᱱᱛᱟᱲ ᱦᱚᱲᱟᱜ ᱫᱚ ᱥᱚᱦᱚᱨᱟᱭ ᱥᱟᱠᱨᱟᱛ ᱜᱚᱢᱦᱟ ᱮᱸᱫᱮ ᱵᱟᱦᱟ ᱚᱱᱟᱠᱚ ᱯᱚᱨᱚᱵᱽ ᱛᱟᱵᱚᱱ ᱟᱵᱚᱣᱟᱜ ᱫᱚ ᱟᱢᱵᱟᱵᱚᱛᱤ ᱨᱟᱡᱟᱥᱟᱞᱟ ᱨᱩᱦᱱᱤ ᱚᱱᱟᱠᱚ ᱟᱵᱚᱣᱟᱜ ᱯᱚᱨᱚᱵᱽ ᱠᱟᱱᱟ ᱟᱨ ᱮᱴᱟᱜ ᱡᱟᱹᱛᱤᱭᱟᱜ ᱫᱚ ᱫᱩᱨᱜᱟᱹ ᱯᱩᱡᱟᱹ ᱠᱚ ᱛᱟᱠᱚ ᱡᱟᱹᱥᱛᱤ ᱩᱱᱠᱩᱣᱟᱜ ᱫᱚ ᱯᱚᱨᱚᱵᱽ ᱞᱮᱠᱟ ᱥᱮᱬᱟ ᱠᱚ ᱢᱟᱱᱟᱣᱟ ᱟᱵᱚ ᱡᱟᱦᱟᱸᱞᱮᱠᱟ ᱥᱟᱠᱨᱟᱛ ᱡᱚᱛᱚ ᱯᱚᱨᱚᱵᱽ ᱠᱷᱚᱱᱟᱜ ᱥᱟᱠᱨᱟᱛ ᱛᱟᱵᱚᱱ ᱢᱟᱨᱟᱝᱼᱟ ᱚᱱᱠᱟᱜᱮ ᱩᱱᱠᱩᱣᱟᱜ ᱫᱚ ᱦᱩᱰᱤᱧ ᱯᱚᱨᱚᱵᱽ ᱠᱚᱫᱚ ᱰᱷᱮᱨ ᱵᱟᱠᱚ ᱢᱟᱱᱟᱣᱟ ᱫᱩᱨᱜᱟᱹ ᱯᱩᱡᱟᱹ ᱫᱚ ᱟᱹᱰᱤ ᱥᱮᱬᱟ ᱯᱚᱨᱚᱵᱽ ᱠᱚ ᱵᱩᱡᱷᱟᱹᱣᱟ ᱩᱱᱠᱩ ᱫᱚ ᱞᱩᱜᱽᱲᱤᱡ ᱟᱠᱚ ᱞᱟᱯᱚ ᱟᱠᱚ ᱤᱱᱟᱹ ᱯᱚᱨᱚᱵᱽ ᱨᱮᱜᱮ ᱟᱨ ᱟᱵᱚ ᱥᱟᱱᱛᱟᱲ ᱡᱟᱹᱛᱤᱭᱟᱜ ᱫᱚ ᱦᱩᱰᱤᱧ ᱯᱟᱨᱟᱵᱽ ᱠᱚᱨᱮ ᱫᱚ ᱞᱩᱜᱽᱤ ᱞᱟᱯᱚᱦᱚᱸ ᱵᱟᱝᱼᱟ ᱡᱤᱞ ᱦᱟᱹᱠᱩ ᱩᱛᱩ ᱫᱟᱠᱟ ᱤᱱᱟᱹ ᱛᱮᱜᱮᱵᱚᱱ ᱯᱚᱨᱚᱵᱟ ᱟᱵᱚᱣᱟᱜ ᱫᱚ ᱥᱮᱬᱟ ᱯᱚᱨᱚᱵᱽ ᱫᱚ ᱦᱩᱭᱩᱜ ᱠᱟᱱᱟ ᱥᱟᱠᱨᱟᱛ ᱜᱮ ᱡᱚᱛᱚ ᱯᱚᱨᱚᱵᱽ ᱠᱷᱚᱱᱟᱜ ᱢᱟᱨᱟᱝ ᱯᱚᱨᱚᱵᱽ ᱛᱟᱵᱚᱱ ᱥᱟᱠᱨᱟᱛ ᱜᱮ ᱟᱨ ᱯᱮᱲᱟ ᱠᱚᱦᱚᱸᱵᱚᱱ ᱦᱚᱦᱚᱣᱟᱠᱚᱣᱟ ᱱᱚᱣᱟ ᱯᱚᱨᱚᱵᱽ ᱨᱮᱫᱚ ᱦᱤᱡᱩᱜ ᱯᱮ ᱟᱨ ᱚᱲᱟᱜ ᱨᱮᱱ ᱦᱚᱲᱦᱚᱸ ᱡᱟᱦᱟᱸᱥᱮᱱ ᱠᱟᱹᱢᱤ ᱠᱚᱠᱚ ᱪᱟᱞᱟᱣ ᱟᱠᱟᱱᱟ ᱱᱟᱞᱦᱟ ᱠᱟᱹᱢᱤ ᱠᱚᱦᱚᱸ ᱩᱱᱠᱩ ᱦᱚᱸ ᱥᱮᱬᱟ ᱯᱚᱨᱚᱵᱽ ᱨᱮᱫᱚ ᱡᱚᱛᱚ ᱦᱚᱲᱵᱚᱱ ᱦᱮᱡ ᱡᱟᱣᱨᱟᱜᱼᱟ ᱦᱮᱡ ᱡᱟᱣᱨᱟ ᱠᱟᱛᱮᱫ ᱡᱚᱛᱚ ᱦᱚᱲᱵᱚᱱ ᱯᱚᱨᱚᱵᱽ ᱢᱤᱫᱚᱜᱼᱟ ᱟᱵᱚᱣᱟᱜ ᱫᱚ ᱱᱚᱣᱟᱜᱮ ᱛᱟᱵᱚᱱ ᱟᱹᱰᱤ ᱥᱮᱬᱟ ᱯᱚᱨᱚᱵᱽ ᱟᱨ ᱮᱴᱟᱜ ᱡᱟᱹᱛᱤᱭᱟᱜ ᱫᱚ ᱫᱩᱨᱜᱟᱹ ᱯᱩᱡᱟᱹ ᱜᱮᱛᱟ ᱠᱚ ᱥᱮᱬᱟ ᱯᱚᱨᱚᱵᱽ ᱩᱱᱠᱩ ᱫᱚ ᱡᱟᱦᱟᱸ ᱠᱚᱥᱮᱱ ᱠᱚ ᱥᱮᱱ ᱠᱚᱜ ᱨᱮᱦᱚᱸ ᱫᱩᱨᱜᱟᱹᱯᱩᱡᱟᱹ ᱯᱚᱨᱚᱵᱽ ᱨᱮᱫᱚ ᱡᱚᱛᱚ ᱠᱚ ᱦᱮᱡ ᱡᱟᱣᱨᱟᱜᱼᱟ ᱟᱨ ᱯᱮᱲᱟ ᱯᱨᱚᱵᱷᱩ ᱦᱚᱸ ᱡᱚᱛᱚ ᱠᱚ ᱱᱮᱶᱛᱟ ᱠᱚᱣᱟ ᱟᱨ ᱠᱚ ᱯᱚᱨᱚᱵᱽ ᱢᱤᱫᱚᱜᱼᱟ ᱵᱟᱦᱨᱮ ᱠᱚᱥᱮᱫ ᱠᱚ ᱥᱮᱱᱠᱚᱜ ᱨᱮᱦᱚᱸ